ᱤᱧ ᱫᱚ ᱠᱷᱳᱣᱟᱭ ᱦᱟᱴᱨᱮ ᱥᱚᱱᱤᱵᱟᱨ ᱟᱨ ᱨᱚᱵᱤ ᱵᱟᱨ ᱤᱧ ᱫᱩᱲᱩᱵᱼᱟ ᱢᱟᱱᱮ ᱟᱭᱢᱟ ᱠᱤᱪᱷᱩᱧ ᱤᱫᱤᱭᱟ ᱠᱚᱲᱟ ᱜᱤᱫᱽᱨᱟᱹ ᱟᱜ ᱯᱟᱧᱡᱟᱵᱤ ᱠᱩᱲᱤᱭᱟᱜ ᱠᱩᱨᱛᱤ ᱤᱥᱠᱟᱯ ᱴᱚᱯ ᱟᱨ ᱢᱟᱱᱮ ᱟᱭᱢᱟ ᱨᱚᱠᱚᱢ ᱜᱨᱟᱣᱩᱱ ᱠᱚ ᱢᱮᱱᱟᱜᱼᱟ ᱚᱱᱟᱠᱚ ᱡᱤᱱᱤᱥ ᱤᱧ ᱤᱫᱤᱭᱟ ᱟᱨ ᱠᱚᱲᱟ ᱜᱤᱫᱽᱨᱟᱹ ᱟᱜ ᱯᱟᱧᱡᱟᱵᱤ ᱫᱚ ᱫᱟᱢ ᱢᱮᱱᱟᱜᱼᱟ ᱟᱭᱢᱟ ᱨᱚᱠᱚᱢ ᱠᱤᱪᱨᱤᱪ ᱢᱮᱱᱟᱜᱼᱟ ᱟᱭᱢᱟ ᱨᱚᱠᱚᱢ ᱫᱟᱢ ᱢᱮᱱᱟᱜᱼᱟ ᱢᱟᱱᱮ ᱥᱚᱴ ᱟᱜ ᱫᱚ ᱡᱮᱢᱚᱱ ᱟᱲᱟᱭᱥᱚ ᱠᱟᱛᱮᱧ ᱫᱟᱢ ᱟᱜᱼᱟ ᱟᱨ ᱨᱚᱝ ᱟᱜ ᱫᱚ ᱢᱮᱱᱟᱜᱼᱟ ᱚᱱᱟᱫᱚ ᱥᱟᱲᱮ ᱛᱤᱱᱥᱚ ᱠᱟᱛᱮᱫ ᱤᱧ ᱫᱟᱢ ᱟᱜᱼᱟ ᱢᱟᱱᱮ ᱠᱩᱲᱤ ᱜᱤᱫᱽᱨᱟᱹ ᱟᱜ ᱫᱚ ᱢᱟᱱᱮ ᱠᱩᱨᱛᱷᱤ ᱠᱚᱫᱚ ᱫᱩᱥᱚ ᱦᱚᱸ ᱢᱮᱱᱟᱜᱼᱟ ᱟᱨ ᱢᱟᱱᱮ ᱥᱟᱲᱮ ᱛᱤᱱᱥᱚ ᱦᱚᱸ ᱢᱮᱱᱟᱜᱼᱟ ᱥᱟᱲᱮ ᱪᱟᱨᱥᱚ ᱦᱚᱸ ᱢᱮᱱᱟᱜᱼᱟ ᱟᱨ ᱴᱚᱯ ᱠᱚᱫᱚ ᱫᱮᱲᱥᱚ ᱠᱟᱛᱮᱫ ᱤᱧ ᱫᱟᱢ ᱟᱫᱼᱟ ᱟᱨ ᱥᱠᱟᱨᱴ ᱠᱚᱫᱚ ᱫᱩᱥᱚ ᱠᱟᱛᱮᱫ ᱟᱨ ᱡᱮᱭᱥᱮᱠᱤ ᱦᱳᱭᱳᱜᱼᱟ ᱟᱹᱰᱤ ᱥᱟᱹᱜᱤᱧ ᱥᱟᱹᱜᱤᱧ ᱠᱷᱚᱱ ᱦᱚᱲᱠᱚ ᱦᱤᱡᱩᱜᱼᱟ ᱟᱨᱠᱚ ᱦᱟᱛᱟᱣ ᱛᱟᱞᱮᱭᱟ